ᱦᱮᱞᱳ ᱜᱚᱝᱠᱮ ᱟᱢᱠᱤ ᱟᱢᱨᱮᱱ ᱰᱟᱭᱵᱷᱟᱨ ᱵᱟᱢ ᱞᱟᱹᱭ ᱠᱟᱣᱫᱮᱭᱟ ᱡᱮ ᱵᱷᱟᱲᱟ ᱯᱚᱸᱫᱽᱨᱚ ᱥᱚ ᱴᱟᱠᱟ ᱮᱢ ᱦᱩᱭ ᱟᱠᱟᱱᱟ ᱯᱚᱸᱫᱽᱨᱚ ᱥᱚ ᱴᱟᱠᱟ ᱜᱟᱞᱢᱟᱨᱟᱣ ᱦᱩᱭ ᱟᱠᱟᱱᱟ ᱚᱱᱟ ᱵᱷᱤᱛᱤᱨ ᱨᱮ ᱤᱧ ᱫᱩ ᱦᱟᱡᱟᱨ ᱴᱟᱠᱟᱭ ᱠᱚᱭᱤᱧ ᱠᱟᱱᱟ ᱟᱢ ᱠᱤ ᱰᱟᱭᱵᱷᱟᱨ ᱥᱚᱸᱜᱮ ᱢᱚᱡᱽ ᱛᱮ ᱵᱟᱢ ᱜᱟᱞᱢᱟᱨᱟᱣ ᱠᱟᱜᱼᱟ ᱡᱮ ᱱᱩᱭᱟᱜ ᱡᱟᱭᱜᱟ ᱨᱮ ᱱᱩᱭ ᱧᱩᱛᱩᱢᱟᱱ ᱵᱷᱟᱲᱟ ᱡᱩᱫᱤᱢ ᱢᱟᱨᱟᱣ ᱞᱮᱠᱷᱟᱱ ᱟᱢ ᱩᱱᱤᱴᱷᱮᱱ ᱠᱷᱚᱱ ᱯᱚᱸᱫᱽᱨᱚ ᱥᱚ ᱴᱟᱠᱟᱢ ᱦᱟᱛᱟ ᱚᱱᱟ ᱫᱚ ᱪᱮᱫ ᱟᱢᱨᱮᱱ ᱰᱟᱭᱵᱷᱟᱨ ᱟᱢ ᱵᱟᱢ ᱞᱟᱹᱭ ᱵᱩᱡᱷᱟᱹᱣ ᱠᱟᱣᱫᱮᱭᱟ ᱛᱚ ᱪᱮᱠᱟ ᱞᱮᱠᱟᱛᱮᱧ ᱮᱢᱟᱣᱭᱟ ᱤᱧ ᱫᱩ ᱦᱟᱡᱟᱨ ᱴᱟᱠᱟ ᱩᱱᱤᱡᱮ ᱤᱧ ᱴᱷᱮᱱ ᱫᱩ ᱦᱟᱡᱟᱨ ᱴᱟᱠᱟᱭ ᱠᱷᱚᱡᱚᱜᱚᱜ ᱠᱟᱱᱟ ᱟᱨ ᱟᱞᱟᱝᱞᱟᱝ ᱟᱞᱟᱝᱞᱟᱝ ᱜᱚᱞᱯᱚᱣ ᱠᱟᱜᱼᱟ ᱯᱚᱸᱫᱽᱨᱚᱥᱚ ᱴᱟᱠᱟᱧ ᱮᱢᱟᱢᱟ ᱢᱮᱱᱛᱮ ᱟᱨ ᱪᱤᱠᱟᱹᱛᱮ ᱩᱱᱤ ᱤᱧ ᱴᱷᱮᱱ ᱠᱷᱚᱱ ᱵᱟᱹᱲᱛᱤᱭ ᱦᱟᱛ ᱫᱟᱲᱮᱭᱟᱜᱼᱟ ᱛᱚ ᱱᱚᱝᱠᱟ ᱫᱚ ᱤᱧ ᱵᱟᱹᱧ ᱮᱢ ᱫᱟᱲᱮᱣᱭᱟ ᱛᱚ ᱠᱟᱨᱚᱱ ᱟᱞᱟᱝ ᱟᱞᱟᱝᱞᱟᱝ ᱜᱚᱞᱯᱚᱣ ᱟᱠᱟᱫᱟ ᱡᱮ ᱯᱚᱸᱫᱽᱨᱚ ᱥᱚ ᱴᱟᱠᱟ ᱵᱷᱟᱲᱟ ᱟᱨ ᱚᱱᱟ ᱚᱱᱟ ᱡᱟᱭᱜᱟ ᱨᱮ ᱩᱱᱤ ᱫᱩ ᱦᱟᱡᱟᱨ ᱴᱟᱠᱟᱭ ᱠᱚᱭᱤᱧ ᱠᱟᱱᱟ ᱛᱟᱦᱚᱞᱮ ᱟᱢᱨᱮᱱ ᱰᱟᱭᱵᱷᱟᱨ ᱵᱩᱡᱷᱟᱹᱣᱟᱭ ᱢᱮ ᱡᱟᱛᱮ ᱱᱤᱭᱟᱹ ᱯᱚᱨᱮ ᱱᱚᱝᱠᱟ ᱟᱨ ᱵᱟᱭ ᱦᱩᱭᱩᱜ ᱟᱨ ᱵᱟᱭ ᱠᱷᱚᱡᱚᱜᱚᱜ ᱡᱟᱛᱮ ᱟᱢ ᱴᱷᱮᱱᱠᱷᱚᱱ ᱠᱩᱞᱤ ᱵᱩᱡᱷᱟᱹᱣ ᱠᱟᱛᱮᱫ ᱡᱟᱦᱟᱸ ᱨᱮ ᱵᱷᱟᱲᱟᱭ ᱤᱫᱤᱢᱟ ᱜᱟᱹᱰᱤ ᱴᱷᱤᱠ ᱟᱪᱷᱮ ᱴᱷᱤᱠ ᱜᱮᱭᱟ